ᱛᱤᱨᱞᱟᱹ ᱠᱚᱣᱟᱜ ᱦᱚᱨᱚᱜ ᱵᱟᱸᱫᱮ ᱢᱩᱫ ᱨᱮ ᱢᱤᱫᱴᱟᱝ ᱧᱩᱢᱟᱱᱟᱜ ᱫᱚ ᱦᱩᱭᱩᱜ ᱠᱟᱱᱟ ᱠᱩᱨᱛᱤ ᱱᱟᱦᱟᱜ ᱫᱚ ᱦᱩᱰᱤᱧ ᱩᱢᱮᱨ ᱨᱮᱱ ᱠᱩᱲᱤ ᱠᱚᱦᱚᱸ ᱯᱩᱛᱞᱤ ᱵᱟᱸᱫᱮ ᱟᱨ ᱢᱟᱨᱟᱝ ᱠᱚᱦᱚᱸ ᱯᱟᱧᱪᱤ ᱵᱟᱸᱫᱮ ᱠᱷᱚᱱ ᱫᱚ ᱠᱟᱹᱴᱤᱡ ᱥᱟᱦᱟ ᱠᱟᱛᱮ ᱠᱩᱨᱛᱤ ᱜᱮ ᱡᱟᱥᱛᱤ ᱠᱚ ᱵᱮᱣᱦᱟᱨᱮᱫᱟ ᱠᱩᱨᱛᱤ ᱫᱚ ᱢᱤᱫ ᱦᱤᱥᱟᱹᱵ ᱛᱮᱫᱚ ᱵᱷᱟᱜᱮ ᱜᱮᱭᱟ ᱪᱮᱫᱟᱜ ᱥᱮ ᱡᱟᱦᱟᱸᱛᱮ ᱪᱟᱞᱟᱜ ᱚᱠᱛᱚ ᱦᱚᱨᱚᱵᱚᱨᱚ ᱦᱚᱨᱚᱜ ᱠᱟᱛᱮ ᱩᱰᱩᱠᱚᱜ ᱜᱟᱱᱚᱜᱼᱟ ᱥᱮ ᱥᱮᱯᱴᱤ ᱦᱩᱸᱧ ᱢᱚᱱᱮᱭᱟ ᱤᱧ ᱫᱚ ᱟᱨ ᱱᱮᱛᱟᱨ ᱟᱹᱰᱤ ᱜᱟᱱ ᱵᱨᱮᱱ ᱨᱮᱱᱟᱜ ᱟᱹᱰᱤ ᱱᱟᱯᱟᱭ ᱱᱟᱯᱟᱭ ᱠᱩᱨᱛᱤ ᱠᱚ ᱵᱮᱱᱟᱜ ᱠᱟᱱᱟ ᱵᱟᱡᱟᱨ ᱨᱮᱦᱚᱸ ᱠᱚᱢ ᱫᱟᱢ ᱛᱮ ᱧᱟᱢᱚᱜ ᱠᱟᱱ ᱜᱮᱭᱟ ᱚᱱᱟᱛᱮ ᱢᱚᱱᱮᱭᱤᱧ ᱠᱩᱨᱛᱤ ᱦᱚᱸ ᱛᱤᱨᱞᱟᱹ ᱠᱚᱣᱟᱜ ᱦᱚᱨᱚᱜ ᱵᱟᱸᱫᱮ ᱢᱩᱫ ᱨᱮ ᱵᱮᱥ ᱜᱮᱭᱟ